ᱦᱮᱞᱳ ᱡᱚᱦᱟᱨ ᱜᱮ ᱤᱧ ᱡᱷᱤᱱᱩᱠᱯᱩᱨ ᱠᱷᱚᱡ ᱚᱧᱡᱚᱞᱤᱧ ᱢᱮᱱᱫᱟ ᱱᱤᱭᱟᱹ ᱫᱚᱠᱤ ᱢᱤᱛᱟᱞᱤ ᱨᱮᱥᱴᱩᱨᱮᱱᱴ ᱠᱟᱱᱟ ᱤᱧ ᱚᱸᱰᱮ ᱠᱷᱚᱡ ᱪᱟᱣᱢᱤᱱᱤᱧ ᱦᱟᱛᱟᱣ ᱚᱨᱰᱟᱨ ᱞᱤᱫᱟᱹᱧ ᱛᱚ ᱚᱱᱟ ᱜᱮ ᱛᱷᱚᱲᱟ ᱵᱟᱥᱠᱮ ᱵᱟᱥᱠᱮ ᱥᱚ ᱠᱟᱱᱟ ᱛᱚ ᱚᱱᱟ ᱵᱟᱹᱧ ᱦᱟᱛᱟᱣᱟ ᱤᱧ ᱚᱱᱟ ᱵᱚᱫᱚᱞᱛᱮ ᱡᱟᱦᱟᱱᱟᱜ ᱤᱧ ᱚᱨᱰᱟᱨ ᱫᱟᱲᱮᱭᱟᱜᱼᱟ ᱠᱤ